ᱥᱟᱬᱮᱥ ᱥᱮᱫ ᱠᱚᱭᱚᱜ ᱞᱮᱠᱷᱟᱱ ᱥᱚᱞᱦᱮ ᱡᱤᱵᱚᱱ ᱨᱮᱱᱟᱜ ᱢᱤᱫᱴᱮᱱ ᱩᱛᱱᱟᱹᱣ ᱮᱢᱚᱜᱼᱟᱭ ᱡᱮ ᱯᱚᱛᱚᱵ ᱨᱮ ᱚᱠᱟ ᱞᱮᱠᱟ ᱚᱞ ᱛᱟᱦᱮᱱᱟ ᱚᱱᱠᱟ ᱢᱚᱛᱚᱢ ᱧᱮᱞ ᱞᱮᱠᱷᱟᱱ ᱟᱢ ᱴᱷᱤᱠ ᱴᱷᱟᱠᱮᱢ ᱪᱟᱞᱟᱣ ᱫᱟᱲᱮᱭᱟᱜᱼᱟ ᱟᱨ ᱱᱤᱭᱟᱹ ᱴᱮᱠᱱᱳᱞᱚᱡᱤ ᱨᱮᱫᱚ ᱟᱹᱰᱤᱜᱟᱱ ᱟᱹᱰᱤᱜᱟᱱ ᱡᱤᱱᱤᱥ ᱛᱟᱦᱮᱱᱟ ᱢᱚᱱᱮ ᱡᱟᱛᱮ ᱵᱷᱟᱜᱮ ᱛᱟᱦᱮᱱ ᱢᱟ ᱚᱱᱟ ᱚᱱᱟ ᱠᱚ ᱧᱮᱞ ᱛᱮᱦᱚᱸ ᱢᱚᱱᱮ ᱵᱷᱟᱜᱮ ᱦᱩᱭᱩᱜᱼᱟ